ᱦᱮᱸ ᱤᱧ ᱱᱚᱣᱟ ᱥᱤᱞᱫᱟᱹ ᱫᱤᱥᱚᱢ ᱠᱷᱚᱱᱤᱧ ᱞᱟᱹᱭᱮᱫᱟ ᱦᱮᱸ ᱱᱚᱣᱟ ᱯᱩᱨᱩᱞᱤᱭᱟᱹ ᱡᱮᱞᱟ ᱟᱡᱚᱫᱤᱭᱟᱹ ᱵᱩᱨᱩ ᱨᱮ ᱞᱟᱜᱟᱣᱟᱠᱟᱱᱟ ᱥᱮ ᱱᱚᱣᱟ ᱟᱪᱪᱷᱟ ᱟᱪᱪᱷᱟ ᱟᱪᱪᱷᱟ ᱦᱮᱸ ᱛᱟᱦᱚᱞᱮ ᱤᱧ ᱢᱟᱱᱮ ᱚᱱᱛᱮ ᱜᱮ ᱟᱡᱚᱫᱤᱭᱟᱹ ᱥᱮᱫ ᱪᱟᱞᱟᱜ ᱤᱧ ᱞᱟᱹᱭᱮᱫᱟ ᱴᱷᱤᱠ ᱜᱮᱭᱟ ᱦᱮᱸ ᱟᱫᱚ ᱚᱱᱠᱟ ᱢᱟᱱᱮ ᱧᱮᱞ ᱡᱚᱝ ᱡᱟᱭᱜᱟ ᱡᱟᱭᱜᱟ ᱚᱠᱟ ᱞᱮᱠᱟᱱᱟᱜ ᱢᱟᱱᱮ ᱪᱮᱫ ᱞᱮᱠᱟ ᱢᱮᱱᱟᱜᱼᱟ ᱱᱤᱝᱠᱟᱹ ᱟᱡᱚᱢ ᱛᱮᱢᱟ ᱟᱡᱚᱢ ᱵᱟᱲᱟ ᱟᱠᱟᱫ ᱜᱮ ᱛᱟᱨ ᱢᱚᱫᱽᱫᱷᱮᱣ ᱠᱩᱞᱤᱭᱮᱫ ᱢᱮᱭᱟ ᱦᱮᱸ ᱞᱩᱛᱩᱨ ᱛᱮ ᱟᱸᱡᱚᱢ ᱟᱨ ᱧᱮᱞ ᱛᱮᱫᱚ ᱵᱟᱝ ᱧᱮᱞ ᱦᱩᱭ ᱟᱠᱟᱱᱟ ᱥᱮ ᱦᱮᱸ ᱟᱪᱪᱷᱟ

ᱦᱮᱸ ᱟᱪᱪᱷᱟᱼᱟᱪᱪᱷᱟ ᱟᱪᱪᱷᱟ ᱦᱮᱸ ᱦᱮᱸ ᱦᱮᱸ ᱟᱨ ᱞᱟᱹᱭᱮᱫ ᱛᱟᱦᱮᱱᱟᱹᱧ ᱢᱮᱱᱮᱫᱟᱹᱧ ᱚᱱᱠᱟ ᱛᱟᱦᱮᱸ ᱡᱟᱭᱜᱟ ᱠᱚᱨᱮᱱᱟᱜ ᱵᱮᱵᱚᱥᱛᱷᱟ ᱪᱮᱫ ᱞᱮᱠᱟ ᱢᱮᱱᱟᱜᱼᱟ ᱥᱮ ᱵᱟᱝ ᱦᱮᱸ ᱟᱨ ᱚᱠᱟ ᱥᱚᱢᱳᱭ ᱢᱟᱱᱮ ᱥᱟᱸᱜᱮ ᱚᱱᱠᱟ ᱦᱚᱲ ᱠᱚ ᱢᱟᱱᱮ ᱱᱤᱝᱠᱟᱹ ᱪᱟᱞᱟᱜ ᱟᱠᱚ ᱱᱤᱝᱠᱟᱹ ᱤᱭᱟᱹ ᱞᱟᱹᱜᱤᱫ ᱢᱟᱱᱮ ᱫᱟᱲᱟ ᱵᱟᱲᱟ ᱧᱮᱞ ᱞᱟᱹᱜᱤᱫ ᱛᱮ ᱟᱪᱪᱷᱟ ᱨᱟᱵᱟᱝ ᱫᱤᱱ ᱵᱟᱝ ᱟᱜᱷᱟᱲ ᱵᱚᱸᱜᱟ ᱥᱮ ᱪᱮᱫ ᱦᱮᱸ ᱴᱷᱤᱠ ᱴᱷᱤᱠ ᱦᱮᱸ ᱛᱚ ᱦᱮᱸ ᱚᱱᱟ ᱠᱚ ᱛᱟᱦᱚᱞᱮ ᱤᱧ ᱞᱟᱹᱭᱮᱫ ᱛᱟᱦᱮᱱᱟ ᱡᱮ ᱪᱟᱞᱟᱜ ᱠᱟᱹᱱᱟᱹᱧ ᱛᱟᱦᱚᱞᱟ ᱚᱱᱟ ᱠᱚ ᱟᱢᱮᱢ ᱩᱫᱩᱜ ᱮᱢ ᱥᱚᱵᱷᱚᱵᱟ ᱠᱤ ᱤᱧ ᱛᱚ ᱦᱟᱜ ᱱᱟᱣᱟ ᱦᱚᱲ ᱵᱟᱹᱧ ᱧᱮᱞ ᱟᱠᱟᱫᱟ ᱟᱪᱪᱷᱟ ᱦᱮᱸ ᱛᱚ ᱟᱫᱚ ᱤᱧ ᱤᱧᱫᱚ ᱱᱤᱛᱚᱜ ᱛᱮᱦᱮᱧ ᱜᱮᱧ ᱥᱮᱴᱮᱨᱚᱜᱼᱟ ᱴᱷᱤᱠ ᱜᱮᱭᱟ ᱟᱫᱚ ᱚᱱᱟ ᱦᱚᱛᱮᱫ ᱛᱮᱜᱮᱧ ᱠᱚᱞᱟᱢ ᱠᱟᱱᱟ ᱦᱮᱸ ᱟᱪᱪᱷᱟ ᱟᱪᱪᱷᱟ ᱟᱪᱪᱷᱟ ᱦᱮᱸ ᱦᱮᱸ ᱴᱷᱤᱠ ᱦᱮᱸ

ᱦᱮᱸ ᱦᱮᱸ ᱦᱮᱸ ᱛᱚ ᱴᱷᱤᱠ ᱦᱮᱛᱳ ᱴᱷᱤᱠ ᱴᱷᱤᱠ ᱦᱮᱱᱟᱜᱼᱟ ᱛᱟᱦᱚᱞᱮ ᱤᱧ ᱥᱮᱴᱮᱨᱚᱜ ᱢᱟᱲᱟᱝ ᱦᱟᱜ ᱟᱫᱷᱟ ᱜᱷᱚᱱᱴᱟᱧ ᱯᱷᱳᱱ ᱟᱢᱟ ᱴᱷᱤᱠ ᱜᱮᱭᱟ ᱦᱮᱸ ᱯᱷᱳᱱ ᱠᱟᱛᱮ ᱡᱳᱜᱟᱡᱳᱜ ᱦᱩᱭᱩᱜᱼᱟ ᱦᱮᱸ ᱦᱮᱸ ᱦᱮᱸ ᱦᱮᱸ ᱦᱮᱸ ᱛᱚ ᱴᱷᱤᱠ ᱜᱮᱭᱟ ᱛᱟᱦᱚᱞᱮ ᱢᱟ ᱤᱱᱠᱟᱹ ᱜᱮ ᱦᱮᱸ ᱦᱮᱸ